ᱥᱟᱹᱲᱤ ᱫᱚ ᱤᱧ ᱱᱚᱣᱟ ᱦᱚᱛᱮᱡ ᱛᱮᱜᱤᱧ ᱠᱩᱥᱤᱭᱟᱜᱼᱟ ᱦᱮᱸ ᱢᱤᱫᱴᱮᱱ ᱠᱩᱲᱤ ᱜᱤᱫᱽᱨᱟᱹ ᱥᱮ ᱢᱤᱫᱴᱮᱱ ᱜᱚᱜᱚ ᱦᱚᱲ ᱥᱟᱹᱲᱤ ᱛᱮᱜᱮ ᱵᱷᱟᱹᱜᱮᱭ ᱧᱮᱞᱚᱜᱼᱟ ᱮᱴᱟᱜ ᱡᱟᱦᱟᱸ ᱛᱤᱱᱟᱹᱜ ᱜᱮ ᱮᱴᱟᱜ ᱨᱚᱠᱚᱢᱟᱜ ᱯᱳᱥᱟᱠ ᱟᱥᱟᱠ ᱮ ᱦᱚᱨᱚᱜ ᱢᱟᱭ ᱦᱮᱸ ᱠᱤᱱᱛᱩ ᱚᱱᱟ ᱠᱚ ᱠᱷᱚᱱ ᱫᱚ ᱥᱟᱹᱲᱤ ᱨᱮᱜᱮ ᱩᱱᱤᱭᱟᱜ ᱫᱚ ᱢᱟᱱᱮ ᱪᱮᱫ ᱤᱧ ᱢᱮᱱᱟ ᱨᱩᱯ ᱫᱚ ᱠᱷᱩᱞᱟᱹᱜ ᱛᱟᱭᱟ ᱥᱮ ᱥᱟᱹᱲᱤᱨᱮ ᱢᱟᱱᱮ ᱢᱚᱨᱡᱟᱫᱟ ᱡᱟᱦᱟᱸᱠᱚ ᱢᱮᱛᱟᱜ ᱠᱟᱱ ᱥᱟᱹᱲᱤ ᱨᱮᱱᱟᱜ ᱢᱚᱨᱡᱟᱫᱟ ᱜᱮ ᱡᱩᱫᱟᱹᱣᱟ ᱦᱮᱸ ᱡᱮᱢᱚᱱ ᱤᱧ ᱪᱮᱫ ᱤᱧ ᱢᱮᱱᱟ ᱡᱮᱢᱚᱱ ᱡᱩᱫᱤ ᱢᱤᱫᱴᱮᱱ ᱵᱟ ᱯᱮᱭᱟ ᱠᱩᱲᱤ ᱜᱤᱫᱽᱨᱟᱹ ᱦᱳᱭᱛᱳ ᱠᱚ ᱢᱤᱫ ᱦᱚᱲ ᱫᱚ ᱡᱤᱱᱥ ᱮ ᱦᱚᱨᱚᱜ ᱠᱟᱫᱟᱭ ᱦᱮᱸ ᱢᱤᱫᱦᱚᱲ ᱫᱚ ᱪᱩᱲᱤᱫᱟᱨ ᱦᱚᱨᱚᱜ ᱠᱟᱫᱟᱭ ᱢᱤᱫ ᱦᱚᱲ ᱫᱚ ᱥᱟᱹᱲᱤ ᱦᱚᱨᱚᱜ ᱠᱟᱫᱟ ᱠᱤᱱᱛᱩ ᱩᱱᱠᱩ ᱢᱚᱫᱽᱫᱷᱮᱨᱮ ᱡᱚᱠᱷᱚᱱᱮᱢ ᱠᱚᱭᱚᱜ ᱟᱠᱚᱣᱟ ᱠᱚᱭᱚᱜ ᱠᱟᱛᱮᱢ ᱧᱮᱞ ᱠᱚᱣᱟ ᱯᱨᱚᱛᱷᱚᱢ ᱨᱮᱜᱮ ᱩᱱᱤ ᱴᱷᱮᱱ ᱜᱮ ᱢᱮᱸᱫ ᱫᱚ ᱢᱚᱡᱽ ᱠᱚᱡ ᱤᱭᱟᱹᱜ ᱛᱟᱢᱟ ᱩᱱᱤ ᱫᱚ ᱢᱤᱫᱴᱤᱱ ᱥᱟᱹᱲᱤᱭ ᱦᱚᱨᱚᱜ ᱠᱟᱫᱟ ᱦᱮᱸ ᱥᱟᱹᱲᱤᱭ ᱵᱟᱸᱫᱮ ᱠᱟᱫᱟ ᱠᱤᱱᱛᱩ ᱡᱟᱦᱟᱸᱭ ᱪᱩᱲᱤᱫᱟᱨ ᱦᱚᱨᱚᱜ ᱠᱟᱫᱟᱭ ᱩᱱᱤᱫᱚ ᱩᱱᱟᱹᱜ ᱢᱟᱱᱮ ᱢᱚᱱᱮ ᱠᱷᱚᱱ ᱢᱟᱱᱮ ᱪᱮᱫ ᱤᱧ ᱢᱮᱱᱟ ᱢᱟᱱᱟᱣ ᱚᱱᱠᱟ ᱤᱭᱟᱹ ᱵᱟᱝ ᱥᱟᱱᱟ ᱢᱮᱭᱟ ᱩᱱᱠᱩ ᱫᱚ ᱢᱟᱱᱮ ᱚᱱᱮ ᱪᱮᱫ ᱤᱧ ᱢᱮᱱᱟ ᱢᱟᱱᱮ ᱜᱟᱛᱮ ᱤᱭᱟᱹ ᱞᱮᱠᱟ ᱩᱱᱤᱫᱚ ᱦᱮᱸ ᱟᱨ ᱡᱟᱦᱟᱸᱭ ᱡᱤᱱᱥ ᱮ ᱦᱚᱨᱚᱜᱟ ᱩᱱᱤ ᱫᱚ ᱟᱨᱦᱚᱸ ᱢᱟᱱᱮ ᱡᱤᱱᱥ ᱫᱚ ᱮᱢᱚᱱ ᱢᱤᱫᱴᱮᱱ ᱡᱤᱱᱥ ᱴᱚᱯ ᱫᱚ ᱢᱤᱫᱴᱮᱱ ᱯᱳᱥᱟᱠ ᱠᱟᱱᱟ ᱡᱟᱦᱟᱸ ᱫᱚ ᱡᱚᱛᱚ ᱡᱟᱭᱜᱟ ᱨᱮᱫᱚ ᱚᱱᱟ ᱫᱚ ᱵᱟᱝ ᱜᱟᱱᱚᱜᱼᱟ ᱵᱟᱝ ᱦᱚᱨᱚᱜ ᱠᱟᱛᱮᱜ ᱪᱟᱞᱟᱣ ᱜᱟᱱᱚᱜᱼᱟ ᱠᱤᱱᱛᱩ ᱥᱟᱹᱲᱤ ᱮᱢᱚᱱ ᱢᱤᱫᱴᱮᱱ ᱯᱳᱥᱟᱠ ᱠᱟᱱ ᱛᱟᱵᱳᱱᱟ ᱚᱱᱟ ᱫᱚ ᱟᱢᱫᱚ ᱡᱮᱠᱳᱱᱳ ᱡᱟᱭᱜᱟ ᱨᱮ ᱡᱟᱦᱟᱸ ᱞᱮᱠᱟᱱ ᱡᱟᱭᱜᱟ ᱨᱮᱜᱮᱢ ᱪᱟᱞᱟᱜᱼᱟ ᱥᱟᱹᱲᱤ ᱫᱚ ᱟᱢᱟᱜ ᱫᱚ ᱠᱳᱱᱳ ᱢᱟᱱᱮ ᱵᱟᱨᱚᱱ ᱫᱚ ᱵᱟᱹᱱᱩᱜ ᱟᱱ ᱛᱟᱢᱟ ᱡᱮᱢᱚᱱ ᱟᱵᱚ ᱥᱟᱵ ᱞᱮᱠᱷᱟᱡ ᱫᱚ ᱵᱟᱯᱞᱟ ᱵᱤᱦᱟᱹᱨᱮ ᱡᱩᱫᱤ ᱦᱮᱸ ᱵᱟᱯᱞᱟ ᱨᱮᱫᱚ ᱧᱮᱞ ᱢᱮ ᱥᱟᱹᱲᱤ ᱥᱟᱹᱲᱤ ᱫᱚ ᱞᱟᱜᱟᱜ ᱠᱟᱱ ᱜᱮᱭᱟ ᱵᱟᱯᱞᱟ ᱚᱲᱟᱜ ᱨᱮ ᱡᱩᱫᱤ ᱢᱤᱫ ᱦᱚᱲ ᱡᱤᱱᱥ ᱦᱚᱨᱚᱜ ᱠᱟᱛᱮᱜ ᱡᱩᱫᱤᱭ ᱪᱟᱞᱟᱜᱼᱟ ᱚᱰᱮ ᱫᱚ ᱚᱱᱟ ᱫᱚ ᱵᱟᱭ ᱢᱟᱱᱟᱜᱼᱟ ᱪᱩᱲᱤᱫᱟᱨ ᱦᱚᱸ ᱩᱱᱟᱹᱜ ᱜᱟᱱ ᱫᱚ ᱵᱟᱝ ᱠᱤᱱᱛᱩ ᱢᱤᱫᱴᱮᱡ ᱥᱟᱹᱲᱤ ᱵᱟᱯᱞᱟ ᱚᱲᱟᱜ ᱨᱮᱱᱟᱜ ᱫᱚ ᱡᱮᱢᱚᱱ ᱡᱚᱛᱚ ᱥᱟᱹᱲᱤ ᱡᱟᱦᱟᱸ ᱞᱮᱠᱟᱱᱤᱡ ᱜᱮ ᱥᱟᱹᱲᱤ ᱵᱟᱸᱫᱮ ᱥᱟᱱᱟ ᱠᱚᱣᱟ ᱦᱮᱸ ᱚᱱᱟᱨᱮ ᱚᱱᱟᱫᱚ ᱢᱚᱡᱽ ᱦᱚᱸᱠᱚ ᱧᱮᱞᱚᱜᱼᱟ ᱟᱨ ᱡᱮᱢᱚᱱ ᱯᱩᱡᱟᱹ ᱠᱚᱨᱮᱜ ᱮᱢᱟᱱ ᱠᱚᱨᱮᱜ ᱚᱱᱟ ᱠᱚᱨᱮᱜ ᱦᱚᱸ ᱢᱤᱫᱴᱟᱱ ᱥᱟᱹᱲᱤᱢ ᱵᱟᱸᱫᱮ ᱞᱮᱠᱷᱟᱱ ᱫᱚ ᱢᱟᱱᱮ ᱮᱴᱟᱜ ᱨᱚᱠᱚᱢ ᱜᱮ ᱮ ᱢᱟᱱᱮ ᱵᱷᱟᱹᱜᱤ ᱵᱩᱡᱷᱟᱹᱜᱼᱟ ᱚᱱᱟᱜᱮ ᱟᱨ ᱥᱟᱹᱲᱤ ᱫᱚ ᱥᱟᱵ ᱠᱟᱜ ᱢᱮ ᱢᱤᱫᱴᱟᱱ ᱡᱩᱫᱤ ᱵᱚᱭᱚᱥᱠᱚ ᱦᱚᱲᱮ ᱦᱚᱨᱚᱜᱟᱭ ᱦᱮᱸ ᱵᱟᱸᱫᱮᱭᱟᱭ ᱥᱟᱹᱲᱤ ᱩᱱᱤ ᱫᱚ ᱢᱟᱱᱮ ᱟᱢ ᱮᱴᱟᱜ ᱞᱮᱠᱟ ᱢᱟᱱᱮ ᱢᱟᱱᱟᱣ ᱥᱟᱱᱟ ᱢᱮᱭᱟ ᱢᱤᱫᱴᱮᱱ ᱩᱱᱤ ᱩᱱᱤ ᱥᱟᱢᱟᱝ ᱨᱮ ᱢᱚᱱᱮ ᱢᱚᱱᱮ ᱢᱟᱱᱮ ᱪᱮᱫ ᱤᱧ ᱢᱮᱱᱟ ᱵᱚᱦᱚᱜ ᱤᱭᱟᱹ ᱞᱟᱛᱟᱨ ᱥᱟᱱᱟ ᱢᱮᱭᱟ ᱠᱤᱱᱛᱩ ᱩᱱᱤ ᱦᱚᱲ ᱡᱩᱫᱤ ᱪᱩᱲᱤᱫᱟᱨᱮᱢ ᱦᱚᱨᱚᱜ ᱦᱚᱪᱚᱭᱮᱭᱟ ᱥᱮ ᱡᱤᱱᱥ ᱜᱮᱢ ᱦᱚᱨᱚᱜ ᱦᱚᱪᱚᱭᱟ ᱛᱚᱠᱷᱚᱱ ᱫᱚ ᱩᱱᱤ ᱫᱚ ᱢᱟᱱᱟᱣ ᱵᱟᱛᱟᱣ ᱫᱚ ᱵᱟᱝ ᱥᱟᱱᱟ ᱢᱮᱭᱟ ᱛᱚᱠᱷᱚᱱ ᱟᱢᱟᱜ ᱢᱮᱫ ᱨᱮ ᱩᱱᱤ ᱜᱮ ᱡᱮᱱᱚ ᱪᱮᱫ ᱞᱮᱠᱟ ᱪᱚᱢ ᱧᱮᱞᱮᱭᱟ ᱦᱮᱸ ᱠᱤᱱᱛᱩ ᱥᱟᱹᱲᱤ ᱫᱚ ᱡᱟᱦᱟᱸ ᱞᱮᱠᱟᱜᱮ ᱥᱟᱹᱲᱤ ᱨᱮᱱᱟᱜ ᱢᱚᱨᱡᱟᱫᱟ ᱜᱮ ᱢᱟᱱᱮ ᱟᱹᱰᱤ ᱪᱮᱛᱟᱱ ᱨᱮ ᱠᱟᱱᱟ ᱟᱨ ᱟᱭᱳ ᱦᱚᱲᱟᱜ ᱡᱚᱛᱚᱠᱷᱚᱱ ᱚᱱᱟ ᱠᱷᱚᱱ ᱢᱟᱨᱟᱝ ᱦᱩᱭᱩᱜ ᱠᱟᱱᱟ ᱟᱭᱳ ᱦᱚᱲ ᱥᱮ ᱠᱩᱲᱤ ᱜᱤᱫᱽᱨᱟᱹ ᱟᱜ ᱫᱚ ᱢᱟᱱᱮ ᱯᱳᱥᱟᱠ ᱜᱮ ᱠᱟᱱ ᱛᱟᱵᱳᱱᱟ ᱥᱟᱹᱲᱤ